ᱱᱚᱣᱟ ᱟᱛᱳ ᱫᱤᱥᱚᱢ ᱨᱮᱱ ᱦᱚᱲ ᱠᱚᱫᱚ ᱟᱹᱰᱤ ᱯᱨᱚᱠᱟᱨ ᱛᱮ ᱟᱹᱥᱩᱞᱚᱜ ᱨᱮᱱᱟᱜ ᱦᱚᱨ ᱠᱚ ᱧᱟᱢ ᱠᱟᱜᱼᱟ ᱢᱤᱫᱴᱟᱝ ᱦᱚᱲ ᱠᱚᱫᱚ ᱱᱚᱣᱟ ᱵᱟᱹᱫᱽ ᱨᱮ ᱪᱟᱥ ᱵᱟᱥ ᱠᱟᱛᱮᱫ ᱠᱚ ᱟᱹᱥᱩᱞᱚᱜ ᱠᱟᱱᱟ ᱟᱨ ᱢᱤᱢᱤᱫᱴᱟᱝ ᱦᱚᱲ ᱠᱚᱫᱚ ᱚᱱᱠᱟ ᱜᱮ ᱰᱟᱹᱝᱨᱤ ᱠᱟᱰᱟ ᱪᱟᱥ ᱠᱟᱛᱮᱫ ᱢᱟᱦᱟ ᱢᱤᱦᱩ ᱢᱮᱨᱚᱢ ᱥᱟᱶᱛᱮ ᱪᱟᱥᱵᱟᱥᱮᱫ ᱟᱠᱚ ᱰᱟᱹᱝᱨᱤ ᱠᱟᱰᱟ ᱟᱱᱛᱮ ᱟᱨ ᱢᱤᱢᱤᱫᱴᱟᱝ ᱦᱚᱲ ᱫᱚ ᱢᱮᱨᱚᱢ ᱵᱷᱤᱰᱤ ᱪᱟᱥ ᱠᱟᱛᱮᱫ ᱦᱚᱸᱠᱚ ᱟᱹᱥᱩᱞᱚᱜ ᱠᱟᱱᱟ ᱩᱱᱠᱩ ᱠᱤᱪᱷᱩ ᱫᱤᱱ ᱫᱚᱦᱚ ᱠᱟᱛᱮᱫ ᱟᱠᱚ ᱥᱮᱬᱟᱭᱮᱫ ᱠᱚᱣᱟᱠᱚ ᱥᱮᱬᱟ ᱠᱟᱛᱮᱫ ᱜᱤᱫᱽᱨᱟᱹ ᱯᱤᱫᱽᱨᱟᱹ ᱦᱚᱪᱚᱭᱮᱫ ᱠᱚᱛᱮ ᱠᱚ ᱟᱨᱠᱚ ᱥᱟᱸᱜᱮᱭᱮᱫ ᱠᱚᱛᱮᱠᱚ ᱩᱱᱠᱩ ᱠᱚ ᱜᱩᱯᱤ ᱵᱟᱲᱟ ᱠᱟᱛᱮᱫ ᱟᱠᱚ ᱠᱚ ᱠᱤᱨᱤᱧ ᱟᱹᱠᱷᱨᱤᱧ ᱠᱟᱛᱮᱫ ᱚᱸᱰᱮ ᱠᱷᱚᱱ ᱟᱠᱚᱣᱟᱜ ᱡᱚᱢ ᱞᱟᱹᱜᱤᱫ ᱡᱟᱦᱟᱸ ᱠᱤᱪᱷᱩ ᱠᱚ ᱟᱨᱡᱟᱣ ᱫᱟᱲᱮᱭᱟᱜ ᱠᱟᱱᱟ ᱟᱨ ᱢᱤᱼᱢᱤᱫᱴᱟᱝ ᱦᱚᱲ ᱫᱚ ᱱᱚᱝᱠᱟ ᱦᱚᱸ ᱢᱮᱱᱟᱜ ᱠᱚᱣᱟ ᱱᱚᱣᱟ ᱵᱩᱨᱩ ᱫᱤᱥᱚᱢ ᱠᱟᱱᱟ ᱠᱷᱟᱲᱭᱟ ᱠᱟᱱᱟ ᱠᱚ ᱠᱷᱟᱲᱭᱟᱠᱚ ᱢᱮᱱᱟᱜ ᱠᱚᱣᱟ ᱠᱷᱟᱲᱭᱟ ᱠᱚ ᱞᱟᱹᱜᱤᱫ ᱛᱮᱫᱚ ᱵᱩᱨᱩ ᱨᱮ ᱡᱟᱦᱟᱱᱟᱜ ᱜᱮ ᱦᱟᱱᱟ ᱱᱟᱣᱟ ᱟᱹᱞᱩ ᱯᱤᱛᱟᱹᱲᱤ ᱠᱚ ᱴᱟᱲᱦᱮ ᱠᱟᱛᱮᱫ ᱟᱨ ᱵᱟᱝᱠᱷᱟᱱ ᱚᱱᱟ ᱫᱟᱨᱮ ᱨᱮᱱᱟᱜ ᱫᱷᱩᱸᱲᱟᱹ ᱠᱚ ᱯᱚᱴᱟᱜ ᱤᱭᱟᱹ ᱪᱷᱟᱞ ᱤᱭᱟᱹ ᱥᱚᱝᱜᱨᱚᱦᱚ ᱠᱟᱛᱮᱫ ᱚᱱᱟ ᱠᱚ ᱠᱤᱨᱤᱧ ᱟᱹᱠᱷᱨᱤᱧ ᱠᱟᱛᱮᱫ ᱦᱚᱸ ᱟᱹᱰᱤ ᱜᱟᱱ ᱟᱠᱚᱣᱟᱜ ᱡᱤᱵᱚᱱ ᱠᱚ ᱵᱟᱧᱪᱟᱣᱮᱜᱼᱟ ᱟᱨ ᱢᱤᱼᱢᱤᱫᱴᱟᱝ ᱦᱚᱲ ᱫᱚ ᱱᱚᱝᱠᱟ ᱜᱮ ᱢᱮᱱᱟᱜ ᱟᱠᱟᱫ ᱠᱚᱣᱟ ᱡᱟᱦᱟᱸᱭ ᱠᱚ ᱟᱛᱳ ᱫᱤᱥᱚᱢ ᱨᱮ ᱪᱟᱥ ᱞᱮᱠᱟᱱ ᱠᱚᱢ ᱫᱷᱟᱨᱟ ᱜᱮᱭᱟ ᱛᱟᱠᱚ ᱚᱛ ᱦᱟᱥᱟ ᱩᱱᱠᱩ ᱫᱚ ᱵᱟᱡᱟᱨ ᱥᱮᱫ ᱱᱟᱞᱦᱟ ᱛᱩᱢᱟᱹᱞ ᱦᱚᱸᱠᱚ ᱪᱟᱞᱟᱜ ᱠᱟᱱᱟ ᱱᱟᱞᱦᱟ ᱛᱩᱢᱟᱹᱞ ᱠᱟᱛᱮᱫ ᱡᱟᱦᱟᱸ ᱛᱤᱱᱟᱹᱜ ᱮᱨᱟ ᱦᱚᱯᱚᱱ ᱵᱟᱹᱜᱤ ᱠᱟᱛᱮᱫ ᱟᱠᱚ ᱵᱟᱡᱟᱨ ᱠᱷᱚᱱ ᱡᱟᱦᱟᱸ ᱠᱚ ᱯᱚᱭᱥᱟ ᱠᱚ ᱠᱟᱢᱟᱣ ᱟᱹᱜᱩᱭᱮᱜᱼᱟ ᱤᱱᱟᱹ ᱠᱚᱛᱮᱜᱮ ᱟᱠᱚ ᱪᱚᱲᱟᱣ ᱠᱟᱛᱮᱫ ᱟᱠᱚ ᱫᱚ ᱟᱥᱩᱞᱚᱜ ᱨᱮᱱᱟᱜ ᱦᱚᱨ ᱠᱚ ᱵᱮᱱᱟᱣᱮᱜᱼᱟ ᱟᱨ ᱢᱤᱼᱢᱤᱫᱴᱟᱝ ᱦᱚᱲ ᱫᱚ ᱱᱚᱝᱠᱟ ᱦᱚᱸ ᱢᱮᱱᱟᱜ ᱟᱠᱟᱫ ᱠᱚᱣᱟ ᱡᱮ ᱟᱫᱚᱢ ᱠᱚᱫᱚ ᱵᱟᱡᱟᱨ ᱥᱮᱫ ᱵᱟᱝ ᱥᱮᱱ ᱫᱟᱲᱮᱭᱟᱜ ᱞᱮᱠᱟᱱ ᱦᱚᱲ ᱠᱚᱫᱚ ᱱᱚᱣᱟ ᱠᱚᱨᱮ ᱜᱮ ᱱᱟᱞᱦᱟ ᱛᱩᱢᱟᱹᱞ ᱠᱟᱛᱮᱫ ᱡᱟᱦᱟᱸ ᱛᱤᱱᱟᱹᱜ ᱠᱩᱲᱟᱹᱭ ᱠᱟᱛᱮᱫ ᱤᱱᱠᱩᱜᱮ ᱮᱨᱟ ᱦᱚᱯᱚᱱ ᱥᱟᱞᱟᱜ ᱵᱩᱜᱤ ᱨᱮ ᱛᱟᱦᱮᱱ ᱞᱟᱹᱜᱤᱫ ᱠᱚ ᱨᱤᱠᱟᱹᱭᱮᱜᱼᱟ